ᱯᱨᱚᱛᱷᱚᱢᱚᱛᱚ ᱦᱩᱭᱩᱜ ᱠᱟᱱᱟ ᱞᱩᱜᱽᱲᱤᱡ ᱫᱚ ᱚᱱᱟ ᱨᱮᱥᱚᱢ ᱨᱮᱭᱟᱜ ᱜᱩᱴᱤ ᱯᱚᱠᱟ ᱠᱷᱚᱱ ᱩᱱᱠᱩ ᱜᱩᱴᱤ ᱯᱚᱠᱟᱠᱚ ᱤᱭᱟᱹ ᱠᱟᱛᱮᱫ ᱚᱸᱰᱮ ᱠᱷᱚᱱ ᱞᱩᱜᱽᱲᱤᱡ ᱫᱚ ᱛᱚᱭᱨᱤᱜᱼᱟ ᱟᱨ ᱞᱩᱜᱽᱲᱤᱡ ᱨᱮ ᱡᱟᱦᱟᱸ ᱡᱟᱦᱟᱸ ᱡᱤᱱᱤᱥ ᱞᱟᱜᱟᱜᱼᱟ ᱚᱱᱟ ᱠᱚᱫᱚ ᱦᱩᱭᱩᱜ ᱠᱟᱱᱟ ᱥᱩᱛᱳ ᱛᱟᱛ ᱟᱨ ᱪᱟᱨᱠᱷᱟ ᱟᱨ ᱦᱩᱭᱩᱜ ᱠᱟᱱᱟ ᱨᱚᱝ ᱱᱚᱣᱟ ᱠᱚ ᱞᱩᱜᱽᱲᱤᱡ ᱡᱩᱛ ᱛᱮ ᱞᱟᱜᱟᱜ ᱛᱟᱦᱮᱱᱟ ᱢᱮᱱᱠᱷᱟᱱ ᱞᱩᱜᱽᱲᱤᱡ ᱡᱩᱛ ᱪᱮᱫ ᱞᱮᱠᱟ ᱠᱚ ᱡᱩᱛᱟ ᱚᱱᱟ ᱫᱚ ᱦᱩᱭᱩᱜ ᱠᱟᱱᱟ ᱚᱱᱟ ᱪᱟᱨᱠᱷᱟ ᱨᱮ ᱟᱹᱪᱩᱨ ᱠᱟᱛᱮ ᱟᱨ ᱚᱱᱟ ᱥᱩᱛᱟᱹᱢ ᱠᱚ ᱤᱭᱟᱹ ᱠᱟᱛᱮ ᱠᱚ ᱢᱟᱱᱮ ᱚᱱᱮ ᱞᱩᱜᱽᱲᱤᱡ ᱠᱚ ᱡᱩᱛ ᱛᱟᱦᱮᱱᱟ ᱞᱩᱜᱽᱲᱤᱡ ᱥᱳᱢᱚᱭ ᱟᱵᱚ ᱱᱚᱣᱟ ᱞᱩᱜᱽᱲᱤᱡ ᱜᱮ ᱟᱵᱚ ᱥᱚᱢᱟᱡᱽ ᱨᱮ ᱦᱚᱨᱚᱜ ᱟᱵᱚ ᱦᱚᱨᱚᱜ ᱮᱫᱟ ᱵᱚᱱ